ᱦᱮᱸ ᱱᱚᱣᱟ ᱴᱚᱴᱷᱟ ᱨᱮᱫᱚ ᱪᱤᱠᱤᱥᱟ ᱠᱮᱱᱫᱨᱚ ᱵᱚᱞᱛᱮ ᱫᱚ ᱪᱤᱠᱤᱥᱟ ᱠᱮᱱᱫᱨᱚ ᱫᱚ ᱵᱟᱹᱱᱩᱜᱼᱟ ᱪᱮᱫᱟᱜ ᱡᱮ ᱱᱚᱣᱟ ᱴᱚᱴᱷᱟ ᱵᱚᱞᱛᱮ ᱦᱩᱭᱩᱜ ᱠᱟᱱᱟ ᱥᱮᱭ ᱵᱳᱞᱯᱩᱨ ᱚᱱᱟ ᱥᱮᱱᱴᱟᱨ ᱨᱮᱜᱮ ᱪᱤᱠᱤᱥᱟ ᱠᱮᱱᱫᱨᱚ ᱫᱚ ᱢᱮᱱᱟᱜᱼᱟ ᱢᱟᱱᱮ ᱟᱪᱚᱞᱤᱠ ᱠᱚᱛᱚ ᱵᱷᱟᱵᱮ ᱪᱤᱠᱤᱥᱟ ᱠᱮᱱᱫᱨᱚ ᱫᱚ ᱵᱟᱹᱱᱩᱜᱼᱟ ᱡᱩᱫᱤᱭᱳ ᱯᱚᱱᱪᱟᱭᱮᱛ ᱨᱮ ᱛᱟᱦᱮᱸ ᱠᱟᱱᱟ ᱯᱚᱱᱪᱟᱭᱮᱛ ᱨᱮᱦᱚᱸ ᱵᱟᱹᱱᱩᱜ ᱞᱮᱠᱟ ᱜᱮ ᱠᱟᱜ ᱰᱚᱰᱚ ᱠᱚᱦᱚᱸ ᱰᱟᱠᱴᱚᱨ ᱫᱚ ᱢᱤᱴᱮᱡᱮ ᱫᱩᱲᱩᱵ ᱠᱚᱜᱼᱟ ᱢᱮᱱᱠᱷᱟᱱ ᱩᱱᱤᱭᱟᱜ ᱡᱮ ᱵᱮᱯᱟᱨ ᱟᱛᱳ ᱴᱚᱞᱟ ᱨᱮᱱᱟᱜ ᱵᱮᱯᱟᱨ ᱫᱚ ᱢᱤᱫᱴᱮᱱ ᱫᱤᱥᱟᱹ ᱦᱩᱫᱤᱥ ᱤᱧ ᱮᱢᱴᱚ ᱟᱠᱚᱭᱟ ᱱᱚᱠᱟᱱᱟᱜ ᱠᱟᱱᱟ ᱠᱟᱛᱷᱟ ᱫᱚ ᱛᱚ ᱟᱯᱟᱛᱚᱛᱚ ᱦᱩᱭᱩᱜ ᱠᱟᱱᱟ ᱡᱤᱣᱭᱟᱹᱞᱤ ᱠᱚ ᱨᱩᱭᱟᱹ ᱞᱮᱠᱚ ᱠᱷᱟᱱ ᱫᱚ ᱵᱤᱵᱷᱤᱱᱱᱚ ᱢᱮᱰᱤᱥᱤᱱ ᱫᱚᱠᱟᱱ ᱠᱷᱚᱱ ᱠᱤᱨᱤᱧ ᱠᱤᱨᱤᱧ ᱠᱟᱛᱮ ᱜᱮ ᱡᱚᱢ ᱪᱚ ᱦᱩᱭᱩᱜᱼᱟ ᱮᱵᱚᱝ ᱯᱨᱟᱭᱵᱷᱮᱴ ᱨᱮᱱ ᱡᱮ ᱥᱚᱢᱚᱥᱛᱚ ᱰᱟᱠᱴᱚᱨ ᱦᱮᱱᱟᱜ ᱠᱚᱣᱟ ᱡᱩᱫᱤ ᱨᱩᱭᱟᱹ ᱞᱮᱠᱚ ᱠᱷᱟᱡ ᱯᱨᱚᱪᱩᱨ ᱤᱭᱟᱹ ᱠᱚ ᱡᱤᱣᱭᱟᱹᱞᱤ ᱠᱚ ᱯᱨᱮᱭᱟᱭ ᱵᱷᱮᱴ ᱨᱮ ᱡᱟᱦᱟᱭ ᱰᱟᱠᱴᱚᱨ ᱦᱮᱱᱟᱜ ᱠᱚᱣᱟ ᱩᱱᱠᱩ ᱜᱮ ᱟᱞᱮ ᱫᱚᱞᱮ ᱟᱹᱜᱩ ᱠᱚᱣᱟ ᱟᱨ ᱠᱚ ᱚᱞ ᱟᱞᱮᱭᱟ ᱡᱟᱦᱟ ᱠᱚ ᱢᱮᱰᱤᱥᱤᱱ ᱚᱱᱟ ᱢᱮᱰᱤᱥᱤᱱ ᱟᱹᱜᱩ ᱠᱟᱛᱮ ᱜᱮᱞᱮ ᱠᱷᱟᱣ ᱠᱚᱣᱟ ᱛᱳ ᱮᱵᱚᱝ ᱛᱤᱱᱟᱹ ᱫᱤᱱ ᱵᱟᱭ ᱵᱮᱥ ᱟᱠᱟᱱ ᱩᱱᱟᱹ ᱫᱤᱱᱞᱮ ᱠᱤᱨᱤᱧ ᱟᱹᱜᱩ ᱠᱟᱛᱮ ᱞᱮ ᱡᱚᱢ ᱚᱪᱚ ᱠᱚᱣᱟ ᱮᱵᱚᱝ ᱩᱱᱠᱩ ᱟᱧᱪᱚᱞᱤᱠ ᱵᱷᱟᱵᱮ ᱟᱨᱠᱤ ᱥᱚᱨᱠᱟ ᱡᱮᱵᱷᱟᱵᱮ ᱰᱟᱠᱴᱟᱨ ᱩᱱᱠᱩ ᱠᱚ ᱥᱩᱯᱟᱨᱤᱥ ᱟᱞᱮᱭᱟ ᱦᱟᱱᱟ ᱡᱚᱡ ᱚᱪᱚ ᱠᱚᱯᱮ ᱱᱚᱝᱠᱟᱱᱟᱜ ᱡᱩᱠᱛᱤ ᱫᱚ ᱵᱟᱹᱦᱩᱜᱼᱟ ᱚᱱᱟ ᱫᱚ ᱟᱞᱮᱭᱟᱜ ᱤᱪᱪᱷᱟ ᱟᱞᱮᱭᱟᱜ ᱛᱤᱱᱟᱜ ᱥᱚᱪᱮᱛᱚᱱ ᱢᱮᱱᱟᱜ ᱞᱮᱭᱟ ᱛᱤᱱᱟᱜ ᱞᱮ ᱤᱱᱟᱜ ᱨᱮᱜᱮ ᱶᱪᱤᱠᱟᱹᱭᱮᱫᱟ ᱟᱨ ᱟᱞᱮᱭᱟᱜ ᱮᱱᱛᱮ ᱦᱩᱭᱩᱜ ᱠᱟᱱᱟ ᱥᱚᱝᱥᱟᱨ ᱩᱱᱠᱩ ᱡᱤᱣᱭᱟᱹᱞᱤ ᱦᱚᱯᱚᱱ ᱠᱚ ᱫᱚᱦᱚ ᱠᱚᱨᱛᱮ ᱜᱮᱞᱮ ᱩᱱᱠᱩ ᱦᱚᱛᱚ ᱟᱯᱱᱟᱨ ᱢᱤᱫᱴᱮᱡ ᱥᱚᱢᱯᱚᱫ ᱠᱟᱱᱟ ᱠᱚ ᱟᱫᱚ ᱟᱯᱱᱟᱨ ᱨᱮᱱ ᱜᱤᱫᱽᱨᱟᱹ ᱪᱮᱫ ᱞᱮᱠᱟ ᱧᱮᱞ ᱠᱚᱣᱟ ᱚᱱᱠᱟᱜᱮ ᱡᱣᱭᱟᱹᱞᱤ ᱠᱚᱦᱚᱸ ᱧᱮᱞ ᱠᱚ ᱦᱩᱭᱩᱜᱼᱟ ᱟᱯᱱᱟᱨ ᱚᱵᱚᱥᱛᱟ ᱞᱮᱠᱟᱛᱮ ᱥᱚᱨᱠᱟᱨ ᱵᱷᱟᱵᱮ ᱡᱟᱦᱟᱴᱟᱜ ᱩᱫᱮᱜ ᱦᱮᱸ ᱥᱚᱪᱮᱛᱚᱱ ᱚᱱᱟ ᱠᱚᱫᱚ ᱱᱤᱛ ᱯᱚᱡᱚᱱᱛᱚ ᱵᱟᱝ ᱧᱮᱞ ᱟᱠᱟᱱᱟ ᱟᱨ ᱵᱟᱹᱱᱩᱜᱼᱟ ᱥᱮᱫᱟᱭ ᱛᱟᱦᱮᱸ ᱠᱟᱱᱟ ᱚᱱᱟ ᱫᱚ ᱥᱮᱫᱟᱭ ᱛᱟᱦᱮᱸ ᱠᱟᱱᱟ ᱵᱚᱨᱛᱚᱢᱟᱱ ᱡᱟᱦᱟ ᱯᱚᱨᱤᱥᱛᱤᱛᱤ ᱪᱮᱛᱟᱱ ᱨᱮ ᱤᱱᱟᱹ ᱜᱮ ᱧᱮᱞᱚᱜ ᱠᱟᱱᱟ ᱛᱳ ᱟᱞᱮ ᱱᱤᱭᱟᱹ ᱠᱟᱛᱷᱟ ᱨᱤᱧ ᱢᱮᱱ ᱫᱟᱲᱮᱜ ᱤᱧ ᱡᱮ ᱦᱮᱯᱮᱱ ᱫᱤᱱ ᱨᱮᱦᱚᱸ ᱟᱞᱮ ᱫᱚ ᱥᱩᱫᱷᱟᱹ ᱜᱮᱞᱮ ᱛᱟᱦᱮᱸᱱᱟ ᱡᱮᱦᱮᱛᱩ ᱡᱤᱭᱟᱹᱞᱤ ᱪᱮᱛᱟᱱ ᱨᱮᱦᱚᱸ ᱢᱤᱫᱴᱮᱱ ᱟᱥ ᱮᱵᱚᱝ ᱵᱷᱚᱨᱥᱟ ᱮᱵᱚᱝ ᱞᱟᱵᱷ ᱡᱚᱱᱚᱠ ᱢᱮᱱᱟᱜᱼᱟ ᱛᱮ ᱟᱞᱮ ᱩᱫᱚᱠᱛᱟ ᱟᱞᱮ ᱞᱮᱠᱟᱞᱮ ᱵᱮᱵᱚᱥᱛᱟ ᱭᱮᱫᱟ ᱟᱨ ᱡᱤᱭᱟᱹᱞᱤ ᱠᱚ ᱥᱟᱶᱭᱟᱨ ᱞᱟᱹᱜᱤᱫ ᱛᱮ ᱡᱟᱦᱟ ᱴᱟᱜ ᱟᱹᱭᱩᱨᱵᱤᱫᱤᱠ ᱢᱤᱰᱤᱥᱤᱱ ᱨᱮᱦᱚᱱ ᱟᱞᱮ ᱟᱞᱮ ᱛᱚᱨᱚᱵ ᱥᱮᱫ ᱠᱷᱚᱡ ᱫᱚᱞᱮ ᱵᱟᱲᱟᱭᱟ ᱵᱟᱞᱮ ᱵᱟᱲᱟᱭ ᱠᱷᱟᱡ ᱯᱮᱨᱟᱭ ᱵᱷᱮᱴ ᱰᱟᱠᱴᱟᱨ ᱥᱟᱶ ᱞᱮ ᱯᱚᱨᱟᱢᱚᱨᱥᱚ ᱭᱮᱫᱟ ᱪᱟᱠᱟ ᱟᱠᱟᱱᱟ ᱱᱚᱣᱟ ᱫᱚ ᱢᱤᱫᱴᱮᱡ ᱥᱚᱢᱯᱚᱫ ᱠᱟᱱᱟ ᱥᱚᱢᱯᱚᱫ ᱚᱵᱚᱦᱮᱞᱟ ᱞᱮᱠᱷᱟᱡ ᱫᱚ ᱵᱟᱝ ᱦᱩᱭᱩᱜᱼᱟ ᱟᱨ ᱥᱚᱢᱯᱚᱫ ᱚᱵᱚᱦᱮᱞᱟ ᱞᱮᱠᱷᱟᱡ ᱢᱚᱱᱮ ᱦᱩᱭᱩᱜ ᱠᱟᱱᱟ ᱟᱞᱮ ᱜᱮᱞᱮ ᱞᱚᱥᱚᱜᱼᱟ ᱡᱟᱛᱮ ᱵᱟᱞᱮ ᱞᱚᱥᱚᱜᱼᱟ ᱚᱱᱟ ᱵᱟᱠᱷᱟᱨᱟ ᱛᱮ ᱟᱞᱮ ᱱᱤᱡᱮ ᱩᱫᱚᱜ ᱞᱮ ᱦᱟᱛᱟᱣ ᱮᱫᱟ ᱵᱤᱵᱷᱤᱱᱱᱚ ᱢᱟᱱᱮ ᱚᱵᱷᱤᱜᱚᱛᱟ ᱥᱮᱭᱟᱨ ᱠᱟᱛᱮ ᱵᱤᱵᱷᱤᱱᱱᱚ ᱦᱚᱲ ᱥᱮᱭᱟᱨ ᱠᱟᱛᱮ ᱟᱞᱮ ᱱᱚᱣᱟ ᱵᱮᱵᱚᱥᱛᱟ ᱞᱮ ᱦᱟᱛᱟᱣ ᱮᱫᱟ ᱛᱚ ᱱᱤᱭᱟᱹ ᱜᱮ ᱠᱟᱛᱷᱟ ᱫᱚ ᱟᱨᱠᱤ